ᱫᱟᱠᱟ ᱩᱛᱩ ᱤᱥᱤᱱ ᱫᱚ ᱟᱹᱰᱤ ᱵᱮᱥ ᱡᱤᱱᱤᱥ ᱠᱟᱱᱟ ᱫᱟᱠᱟ ᱛᱮᱫᱚ ᱟᱢᱟᱜ ᱫᱟᱲᱮ ᱮᱢᱚᱜᱼᱟᱭ ᱥᱮᱛᱟᱜ ᱛᱤᱠᱤᱱ ᱟᱹᱭᱩᱵ ᱟᱢ ᱫᱟᱠᱟᱢ ᱡᱚᱢ ᱫᱟᱲᱮᱭᱟᱜᱼᱟ ᱟᱨ ᱩᱛᱩ ᱦᱚᱸ ᱱᱚᱝᱠᱟᱱ ᱡᱤᱱᱤᱥ ᱠᱟᱱᱟ ᱡᱮ ᱟᱲᱟᱜ ᱥᱟᱠᱟᱢ ᱟᱲᱟᱜ ᱥᱟᱠᱟᱢ ᱫᱚ ᱟᱹᱰᱤ ᱵᱮᱥ ᱡᱤᱱᱤᱥ ᱠᱟᱱᱟ ᱢᱤᱫ ᱛᱮᱫᱚ ᱟᱢᱟᱜ ᱨᱩᱣᱟᱹ ᱦᱚᱭ ᱵᱷᱮᱜᱟᱨ ᱫᱟᱲᱮᱭᱟᱜᱼᱟ ᱟᱨ ᱟᱢᱟᱜ ᱨᱩᱣᱟᱹ ᱦᱚᱭ ᱟᱹᱜᱩ ᱫᱟᱲᱮᱭᱟᱜᱼᱟ ᱱᱚᱣᱟ ᱡᱚᱢ ᱠᱟᱛᱮᱫ ᱫᱚ ᱟᱹᱰᱤ ᱦᱚᱲᱢᱚ ᱯᱷᱨᱮᱥ ᱫᱚᱦᱚᱭᱟ ᱫᱟᱠᱟ ᱫᱚ ᱱᱚᱣᱟ ᱪᱟᱣᱞᱮ ᱫᱟᱠᱟᱭ ᱢᱮ ᱡᱟᱦᱟᱸ ᱟᱢᱮᱢ ᱟᱨᱡᱟᱣ ᱟᱠᱟᱫᱟ ᱱᱚᱝᱠᱟᱱ ᱪᱟᱣᱞᱮ ᱦᱚᱸ ᱦᱮᱡ ᱫᱟᱲᱮᱭᱟᱜᱼᱟ ᱪᱟᱣᱞᱮ ᱫᱚ ᱟᱫᱟᱱ ᱫᱚ ᱟᱹᱰᱤ ᱞᱟᱡ ᱠᱷᱟᱨᱟᱯ ᱞᱟᱹᱜᱤᱫ ᱪᱟᱣᱞᱮ ᱦᱚᱸ ᱛᱟᱦᱮᱱᱟ ᱚᱱᱟ ᱟᱢ ᱵᱟᱢ ᱦᱚᱡᱚᱢ ᱫᱟᱲᱮᱭᱟᱜᱼᱟ ᱟᱨ ᱡᱟᱦᱟᱸ ᱟᱢᱮᱢ ᱟᱨᱡᱟᱣ ᱟᱠᱟᱫ ᱪᱟᱣᱞᱮ ᱚᱱᱟᱫᱚ ᱟᱹᱰᱤ ᱵᱮᱥ ᱛᱟᱦᱮᱱᱟ ᱪᱤᱠᱟᱹᱛᱮ ᱟᱢᱮᱢ ᱨᱚᱦᱚᱭ ᱠᱟᱜᱼᱟ ᱟᱢᱮᱢ ᱵᱟᱲᱟᱭ ᱠᱟᱜᱼᱟ ᱠᱤ ᱱᱚᱣᱟ ᱫᱚ ᱱᱚᱝᱠᱟ ᱦᱩᱭᱩᱜᱼᱟ ᱚᱱᱟ ᱛᱟᱭᱚᱢᱜᱮ ᱟᱢ ᱵᱮᱥᱮᱢ ᱵᱩᱡᱷᱟᱹᱣᱟ ᱟᱨ ᱟᱲᱟᱜ ᱥᱟᱠᱟᱢ ᱡᱚᱢᱫᱚ ᱟᱹᱰᱤᱜᱮ ᱵᱮᱥᱟ ᱡᱟᱦᱟᱸ ᱫᱚ ᱟᱜᱚᱨ ᱟᱢ ᱱᱤᱢ ᱟᱛᱮᱫ ᱡᱟᱦᱟᱱᱟᱜ ᱩᱛᱩᱜᱮᱢ ᱤᱥᱤᱱᱟ ᱛᱳ ᱚᱱᱟ ᱡᱚᱢ ᱠᱟᱛᱮᱫ ᱫᱚ ᱟᱢᱟᱜ ᱦᱚᱲᱢᱚ ᱥᱟᱯᱷᱟᱭᱫᱟ ᱟᱨ ᱡᱟᱦᱟᱸ ᱛᱤᱱᱟᱹᱜ ᱟᱢᱟᱜ ᱦᱚᱲᱢᱚ ᱨᱮ ᱡᱟᱦᱟᱸ ᱛᱤᱱᱟᱹᱜ ᱜᱮ ᱠᱤᱴᱟᱱᱩ ᱢᱮᱱᱟᱜ ᱠᱚᱣᱟ ᱡᱚᱛᱚ ᱜᱚᱡ ᱠᱚᱣᱟᱭ ᱟᱨ ᱟᱢᱟᱜ ᱦᱚᱲᱢᱚ ᱯᱷᱨᱮᱥᱮ ᱫᱚᱦᱚᱭᱟᱭ ᱱᱤᱢ ᱦᱩᱭᱱᱟ ᱡᱚᱡᱚ ᱦᱩᱭᱱᱟ ᱟᱨᱦᱚᱸ ᱱᱤᱵᱩ ᱟᱨᱦᱚᱸ ᱮᱢᱟᱱ ᱮᱢᱟᱱ ᱱᱚᱝᱠᱟᱱ ᱡᱤᱱᱤᱥ ᱢᱮᱱᱟᱜᱼᱟ ᱫᱚ ᱟᱢᱮᱢ ᱡᱚᱢ ᱫᱟᱲᱮᱭᱟᱜᱼᱟ ᱫᱟᱠᱟ ᱥᱟᱶ ᱟᱨ ᱱᱩᱱᱟᱹᱜ ᱱᱚᱝᱠᱟ ᱱᱟᱯᱟᱭ ᱠᱟᱱᱟ ᱡᱮ ᱟᱢᱟᱜ ᱦᱚᱲᱢᱚ ᱦᱚᱸ ᱯᱩᱨᱟᱹ ᱯᱷᱨᱮᱥ ᱛᱟᱦᱮᱱᱟ ᱟᱨ ᱟᱢ ᱦᱚᱲᱢᱚᱨᱮ ᱠᱟᱹᱴᱤᱡ ᱦᱚᱸ ᱪᱮᱫ ᱵᱤᱢᱟᱨ ᱦᱚᱸ ᱵᱟᱭ ᱟᱨᱡᱟᱣ ᱦᱚᱪᱚ ᱟᱢᱟ ᱱᱚᱣᱟ ᱫᱟᱠᱟ ᱩᱛᱩ ᱡᱚᱢ ᱠᱟᱛᱮᱫ ᱫᱚ